ᱡᱚᱦᱟᱨ ᱜᱮ ᱦᱳ ᱨᱚᱲ ᱛᱟᱞᱟᱝ ᱢᱮ ᱪᱟᱥ ᱫᱚ ᱟᱞᱮ ᱥᱮᱫ ᱫᱚ ᱵᱟᱨᱯᱮ ᱵᱚᱪᱷᱚᱨ ᱠᱷᱚᱱ ᱫᱚ ᱪᱟᱥᱜᱮ ᱵᱟᱝ ᱦᱩᱭ ᱠᱟᱱᱟ ᱱᱚᱜᱼᱚᱭ ᱫᱟᱜ ᱠᱚᱦᱚᱸ ᱢᱚᱡᱽᱛᱮ ᱵᱟᱭ ᱫᱟᱜᱮᱫ ᱠᱟᱱᱟ ᱚᱱᱟᱛᱮ ᱪᱟᱥ ᱦᱚᱸ ᱢᱚᱡᱽ ᱛᱮ ᱵᱟᱝ ᱦᱩᱭᱩᱜ ᱠᱟᱱᱟ ᱵᱟᱭ ᱫᱟᱜ ᱮᱫᱟ ᱟᱹᱰᱤ ᱢᱩᱥᱠᱤᱞ ᱜᱮᱭᱟ ᱢᱤᱫ ᱵᱟᱨ ᱦᱚᱲᱟᱜ ᱢᱮᱱᱟᱜᱼᱟ ᱡᱟᱦᱟᱸᱭ ᱠᱚᱫᱚ ᱡᱩᱛ ᱵᱟᱲᱟᱣ ᱢᱤᱫ ᱵᱟᱨ ᱢᱮᱱᱠᱷᱟᱱ ᱚᱱᱟ ᱛᱮᱦᱚᱸ ᱛᱤᱱᱟᱹᱜ ᱮᱢ ᱪᱟᱥᱚᱜᱼᱟ ᱪᱟᱥ ᱦᱚᱸ ᱦᱩᱭᱩᱜ ᱠᱟᱱᱟ ᱟᱨ ᱡᱚᱛᱚ ᱦᱚᱲ ᱫᱚ ᱚᱱᱟᱫᱚ ᱵᱟᱵᱚᱱ ᱪᱟᱥ ᱫᱟᱲᱮᱭᱟᱜ ᱟᱨ ᱵᱟᱹᱞᱭᱟᱹ ᱠᱚᱨᱮᱫ ᱦᱚᱸ ᱫᱟᱜ ᱵᱟᱝ ᱛᱟᱦᱮᱱ ᱠᱟᱱᱟ ᱦᱮᱸ ᱚᱱᱛᱮ ᱫᱚ ᱟᱫᱚᱢ ᱦᱚᱲᱫᱚ ᱱᱟᱞᱦᱟ ᱥᱮᱫ ᱪᱟᱞᱟᱜ ᱠᱟᱱᱟ ᱠᱤᱭᱟᱹ ᱠᱚᱨᱮᱫ ᱢᱟᱠᱚ ᱠᱟᱹᱢᱤ ᱠᱚ ᱥᱮᱭ ᱨᱚᱠᱚᱢ ᱵᱟᱹᱱᱩᱜ ᱛᱟᱵᱚᱱ ᱛᱮ ᱱᱟᱞᱦᱟ ᱫᱤᱥᱚᱢ ᱥᱮᱫ ᱜᱮ ᱦᱚᱲ ᱫᱚ ᱰᱷᱮᱨ ᱫᱚᱠᱚ ᱫᱟᱹᱲᱮᱫ ᱠᱟᱱ ᱛᱟᱵᱚᱱᱟ ᱮᱨᱟᱼᱩᱨᱩᱣᱟᱱ ᱦᱚᱲ ᱫᱚ ᱤᱭᱟᱹ ᱠᱚᱨᱮᱫ ᱱᱚᱣᱟ ᱵᱟᱝᱜᱟᱞ ᱠᱚᱨᱮ ᱦᱚᱸ ᱵᱚᱨᱫᱷᱚᱢᱟᱱ ᱥᱮᱫ ᱛᱮ ᱵᱟᱝᱜᱟᱞ ᱥᱮᱫ ᱛᱮ ᱦᱩᱲᱩ ᱜᱮᱫ ᱟᱨ ᱟᱫᱚᱢ ᱠᱚᱫᱚ ᱦᱟᱱᱛᱮ ᱰᱟᱺᱜᱩᱣᱟᱹ ᱠᱚᱲᱟᱼᱠᱩᱲᱤ ᱫᱚ ᱦᱟᱱᱛᱮ ᱠᱚ ᱪᱟᱞᱟᱜ ᱠᱟᱱ ᱛᱟᱵᱚᱱᱟ ᱠᱮᱨᱟᱞ ᱦᱩᱭᱱᱟ ᱛᱟᱹᱢᱤᱞᱱᱟᱹᱰᱩ ᱦᱩᱭᱱᱟ ᱱᱚᱛᱮ ᱡᱷᱟᱹᱞ ᱡᱷᱟᱹᱞ ᱫᱤᱞᱞᱤ ᱦᱩᱭᱱᱟ ᱜᱩᱡᱽᱨᱟᱴ ᱦᱩᱭᱱᱟ ᱚᱱᱟ ᱠᱚᱨᱮ ᱠᱚ ᱠᱟᱹᱢᱤ ᱠᱟᱱᱟ ᱢᱩᱢᱵᱟᱭ ᱦᱩᱭᱱᱟ ᱚᱱᱟ ᱠᱚᱨᱮᱜᱫ ᱠᱚ ᱪᱟᱞᱟᱜ ᱠᱟᱱᱟ ᱠᱩᱞᱤ ᱦᱚᱸ ᱵᱟᱹᱞᱤᱧ ᱠᱩᱞᱤ ᱠᱚᱜᱮᱭᱟ ᱟᱫᱚ ᱠᱚ ᱞᱟᱹᱭ ᱜᱮᱭᱟ ᱞᱟᱹᱭ ᱫᱚ ᱚᱠᱟᱨᱮ ᱩᱵ ᱠᱚᱠᱚ ᱜᱮᱫᱟ ᱚᱠᱟ ᱨᱮᱫᱚ ᱫᱟᱞᱟᱱ ᱚᱲᱟᱜ ᱠᱚᱨᱮᱜ ᱨᱟᱡᱽ ᱢᱤᱥᱛᱨᱤ ᱥᱟᱞᱟᱜ ᱠᱟᱹᱢᱤᱭᱟ ᱟᱫᱚ ᱦᱟᱨᱚᱱ ᱫᱚ ᱦᱟᱨᱚᱱ ᱪᱮᱫᱟᱜ ᱩᱱᱠᱩ ᱵᱟᱦᱨᱮ ᱫᱤᱥᱚᱢ ᱠᱚ ᱪᱟᱞᱟᱣ ᱠᱚᱜᱼᱟ ᱚᱠᱚᱭ ᱦᱟᱯᱨᱟᱣ ᱨᱮᱢ ᱛᱟᱦᱮᱱᱟ ᱢᱤᱫᱴᱮᱱ ᱠᱩᱲᱤ ᱦᱚᱯᱚᱱ ᱠᱟᱹᱢᱤ ᱪᱟᱞᱟᱜᱼᱟ ᱡᱷᱟᱲᱠᱷᱚᱸᱰ ᱠᱷᱚᱱ ᱱᱤᱡᱮᱨᱟᱜ ᱚᱲᱟᱜ ᱫᱩᱣᱟᱹᱨ ᱵᱚᱭᱦᱟ ᱢᱤᱥᱨᱟ ᱵᱟᱹᱜᱤ ᱠᱟᱛᱮᱫ ᱟᱫᱚ ᱚᱱᱛᱮ ᱨᱮᱫᱚ ᱦᱟᱸᱜ ᱤᱱᱟᱹᱜ ᱫᱩᱠ ᱫᱚ ᱦᱟᱸᱜ ᱵᱟᱠᱚ ᱛᱟᱦᱮᱱ ᱠᱟᱱᱟ ᱡᱟᱦᱟᱸ ᱞᱮᱠᱟ ᱫᱚ ᱚᱲᱟᱜ ᱠᱷᱚᱱ ᱟᱵᱚ ᱵᱚᱱ ᱠᱟᱹᱢᱤ ᱠᱚᱜᱼᱟ ᱚᱱᱠᱟ ᱫᱚ ᱩᱱᱟᱹᱜ ᱫᱚ ᱵᱟᱠᱚ ᱛᱟᱦᱮᱱ ᱠᱟᱱᱟ ᱟᱫᱚ ᱪᱤᱠᱟᱹᱭᱟᱢ ᱮᱱᱛᱮᱫ ᱨᱮᱸᱜᱮᱡ ᱡᱟᱞᱟ ᱨᱮᱦᱚᱸ ᱠᱟᱹᱢᱤ ᱢᱟ ᱦᱩᱭᱩᱜ ᱜᱮᱭᱟ ᱪᱟᱣᱞᱮ ᱠᱚ ᱫᱚᱨ ᱫᱚ ᱰᱷᱮᱹᱨ ᱜᱮᱭᱟ ᱟᱵᱚ ᱥᱮᱫ ᱠᱷᱚᱱ ᱦᱟᱸᱜ ᱚᱱᱚᱛᱮ ᱫᱚ ᱱᱚᱛᱮ ᱡᱩᱫᱤ ᱟᱵᱚ ᱛᱤᱨᱤᱥ ᱴᱟᱠᱟ ᱵᱚᱱ ᱧᱟᱢᱮᱫ ᱠᱷᱟᱱ ᱚᱱᱛᱮ ᱫᱚ ᱦᱟᱸᱜ ᱥᱟᱴ ᱴᱟᱠᱟ ᱚᱱᱠᱟ ᱵᱮᱯᱟᱨ ᱫᱚᱨ ᱯᱟᱲᱟᱜᱼᱟ ᱢᱟᱱᱮ ᱰᱚᱵᱚᱞ ᱞᱮᱠᱟ ᱯᱟᱲᱟᱜᱼᱟ ᱦᱮᱸ ᱦᱮᱸ ᱡᱚᱦᱟᱨ ᱜᱮ